ᱟᱨᱚ ᱩᱱᱠᱩ ᱡᱟᱦᱟᱸᱭ ᱵᱤᱨ ᱡᱤᱭᱟᱹᱞᱤ ᱢᱮᱱᱟᱜ ᱠᱚᱛᱟᱞᱮᱭᱟ ᱤᱭᱟᱹ ᱠᱚ ᱢᱮᱱᱟᱜ ᱠᱚᱛᱟᱞᱮᱭᱟ ᱟᱹᱛᱩ ᱨᱮ ᱰᱟᱝᱨᱤ ᱠᱚ ᱢᱮᱨᱚᱢ ᱠᱚ ᱵᱷᱤᱰᱤ ᱠᱚ ᱠᱟᱰᱟ ᱠᱚ ᱟᱨ ᱥᱩᱠᱨᱤ ᱠᱚ ᱥᱤᱢ ᱠᱚ ᱩᱱᱠᱩ ᱠᱚᱦᱚᱸ ᱡᱚᱛᱚ ᱟᱞᱮ ᱫᱚ ᱚᱱᱟ ᱯᱟᱭᱠᱟᱹᱨ ᱠᱚ ᱤᱫᱤ ᱠᱚᱣᱟ ᱟᱨ ᱵᱟᱝᱠᱷᱟᱱ ᱫᱚ ᱦᱟᱱᱟ ᱵᱚᱞᱚᱨᱟᱢᱯᱩᱨ ᱦᱟᱴ ᱡᱟᱦᱟᱸ ᱡᱷᱟᱞᱫᱟ ᱦᱟᱴ ᱚᱱᱟ ᱠᱚᱨᱮᱞᱮ ᱤᱫᱤ ᱠᱚᱣᱟ ᱚᱱᱟ ᱠᱚᱨᱮ ᱤᱫᱤ ᱠᱟᱛᱮᱞᱮ ᱟᱹᱠᱷᱨᱤᱧ ᱠᱚᱣᱟ ᱱᱚᱣᱟ ᱥᱩᱨ ᱥᱩᱯᱩᱨ ᱫᱚ ᱵᱩᱨᱩ ᱪᱮᱛᱟᱱ ᱨᱮᱫᱚ ᱵᱟᱹᱱᱩᱜᱼᱟ ᱛᱚᱵᱮ ᱚᱱᱟ ᱜᱮ ᱢᱮᱱᱟᱠᱚ ᱵᱮᱲᱮ ᱠᱚᱥᱴᱚ ᱠᱷᱟᱹᱥᱤ ᱠᱚ ᱥᱤᱢ ᱮᱸᱜᱟ ᱠᱚᱦᱚᱸ ᱠᱷᱟᱹᱥᱤ ᱠᱚ ᱥᱤᱢ ᱮᱸᱜᱟ ᱠᱚ ᱥᱤᱢ ᱠᱚ ᱥᱤᱢ ᱥᱟᱺᱰᱤ ᱠᱚ ᱡᱚᱛᱚ ᱠᱤᱪᱷᱩ ᱯᱟᱹᱭᱠᱟᱹᱨ ᱜᱮᱞᱮ ᱮᱢᱟ ᱠᱚᱣᱟ ᱚᱱᱟ ᱠᱚᱛᱮ ᱜᱮ ᱟᱞᱮ ᱱᱚᱣᱟ ᱵᱮᱵᱥᱟ ᱞᱮᱠᱟ ᱜᱮᱞᱮ ᱢᱟᱱᱮ ᱯᱚᱭᱥᱟ ᱠᱚ ᱚᱥᱩᱵᱤᱫᱟ ᱦᱩᱭᱩᱜ ᱛᱟᱞᱮᱭᱟ ᱚᱵᱷᱟᱵᱚᱜᱼᱟ ᱞᱮ ᱩᱱ ᱡᱚᱠᱷᱟᱱ ᱫᱚ ᱩᱱᱠᱩ ᱯᱟᱹᱭᱠᱟᱹᱨ ᱠᱚ ᱴᱷᱮᱱ ᱜᱮᱞᱮ ᱟᱠᱷᱨᱤᱧ ᱠᱚᱣᱟ ᱟᱫᱚ ᱤᱱᱟᱹ ᱜᱮ ᱟᱨᱚ ᱛᱟᱨᱯᱚᱨᱮ ᱤᱭᱟᱹ ᱜᱮ ᱡᱚᱛᱚ ᱡᱤᱱᱤᱥ ᱜᱮ ᱥᱩᱠᱨᱤ ᱠᱚᱦᱚᱸ ᱚᱱᱠᱟ ᱜᱮ ᱯᱟᱹᱭᱠᱟᱹᱨ ᱠᱚ ᱴᱷᱮᱱ ᱜᱮᱞᱮ ᱟᱠᱷᱨᱤᱧ ᱠᱚᱣᱟ ᱱᱚᱣᱟ ᱟᱹᱛᱩ ᱨᱮᱞᱮ ᱟᱠᱷᱨᱤᱧ ᱠᱚ ᱠᱷᱟᱱ ᱫᱚ ᱢᱟᱱᱮ ᱳᱭ ᱜᱮᱫ ᱠᱟᱛᱮᱫ ᱞᱮ ᱳᱡᱚᱱ ᱠᱟᱛᱮᱫ ᱞᱮ ᱟᱠᱷᱨᱤᱧ ᱠᱚᱣᱟ ᱚᱱᱟ ᱦᱚᱸ ᱤᱭᱟᱹ ᱢᱟᱱᱮ ᱛᱤᱱ ᱥᱚ ᱴᱟᱠᱟ ᱠᱮᱡᱤ ᱛᱮᱞᱮ ᱮᱢᱟ ᱠᱚᱣᱟ ᱟᱨ ᱥᱤᱢ ᱦᱚᱸ ᱚᱱᱠᱟ ᱜᱮ ᱵᱮᱥᱤᱨ ᱵᱷᱟᱜᱽ ᱫᱚ ᱟᱞᱮ ᱫᱚ ᱯᱟᱹᱭᱠᱟᱹᱨ ᱜᱮᱠᱚ ᱤᱫᱤ ᱠᱚᱛᱟᱞᱮᱭᱟ ᱟᱞᱮ ᱛᱮᱫᱚ ᱱᱚᱣᱟ ᱨᱮᱫᱚ ᱵᱟᱝᱞᱮ ᱱᱩᱱᱟᱹᱜ ᱫᱚ ᱵᱟᱝᱞᱮ ᱢᱟᱱᱮ ᱡᱤᱞ ᱛᱮᱫᱚ ᱵᱟᱝᱞᱮ ᱟᱠᱷᱨᱤᱧᱟ ᱚᱱᱠᱟ ᱫᱚ